ᱱᱩᱠᱩ ᱦᱟᱹᱠᱩ ᱢᱩᱫᱽ ᱨᱮᱫᱚ ᱱᱤᱭᱟᱹ ᱠᱚᱨᱮ ᱫᱚ ᱵᱤᱥᱤ ᱠᱟᱭᱛᱮ ᱧᱟᱢᱚᱜᱼᱟ ᱥᱳᱞ ᱵᱚᱭᱟᱲ ᱢᱟᱝᱨᱤ ᱵᱳᱭᱛᱟᱞᱤ ᱦᱟᱹᱠᱩ ᱯᱩᱴᱷᱤ ᱰᱟᱹᱲᱠᱟᱹ ᱫᱩᱲᱤ ᱦᱟᱹᱠᱩ ᱟᱹᱲ ᱦᱟᱹᱠᱩ ᱱᱚᱝᱠᱟᱱ ᱠᱚ ᱛᱟᱨ ᱢᱚᱫᱫᱷᱮ ᱤᱧ ᱫᱚ ᱵᱤᱥᱤᱧ ᱠᱩᱥᱤᱭᱟᱠᱚᱣᱟ ᱢᱟᱹᱝᱨᱤ ᱦᱟᱹᱠᱩ ᱠᱟᱨᱚᱱ ᱱᱩᱠᱩ ᱦᱟᱹᱠᱩ ᱫᱚ ᱟᱹᱰᱤ ᱡᱟᱝ ᱵᱟᱹᱱᱩᱜ ᱛᱟᱠᱚᱭᱟ ᱟᱹᱰᱤ ᱠᱚᱢ ᱜᱮᱛᱟ ᱠᱚᱭᱟ ᱡᱟᱝ ᱟᱨ ᱡᱤᱞ ᱦᱚᱸ ᱟᱹᱰᱤ ᱥᱤᱵᱤᱞ ᱜᱮᱛᱟ ᱠᱚᱣᱟ ᱰᱟᱠᱴᱯᱨ ᱠᱚᱦᱚᱸ ᱠᱚ ᱞᱟᱹᱭᱟ ᱢᱟᱝᱨᱤ ᱦᱟᱹᱠᱩ ᱟᱜ ᱡᱷᱳᱞ ᱫᱚ ᱥᱟᱥᱛᱷᱚ ᱯᱚᱠᱷᱮ ᱟᱹᱰᱤ ᱵᱷᱟᱹᱜᱤᱭᱟ ᱟᱨ ᱚᱱᱟ ᱠᱚ ᱢᱩᱫᱽᱨᱮ ᱢᱮᱱᱟᱜ ᱠᱚᱜᱮᱭᱟ ᱥᱳᱞ ᱵᱚᱣᱟᱲ ᱠᱚᱦᱚᱸ ᱟᱨ ᱱᱤᱭᱟᱹ ᱠᱚᱨᱮ ᱫᱚ ᱟᱞᱮᱥᱮᱡ ᱫᱚ ᱱᱩᱠᱩ ᱠᱚ ᱦᱟᱹᱠᱩ ᱜᱮ ᱵᱤᱥᱤ ᱠᱚ ᱧᱟᱢᱚᱜᱼᱟ ᱟᱫᱚ ᱢᱟᱹᱝᱨᱤ ᱦᱟᱹᱠᱩ ᱫᱚ ᱠᱚᱢ ᱜᱮᱠᱚ ᱧᱟᱢᱚᱜ ᱨᱮᱦᱚᱸ ᱠᱤᱱᱛᱩ ᱩᱱᱠᱩᱜᱮ ᱵᱤᱥᱤ ᱠᱚ ᱥᱤᱵᱤᱞᱟ ᱥᱳᱞ ᱵᱚᱭᱟᱲ ᱠᱷᱚᱱ ᱫᱚ ᱛᱟᱨᱯᱚᱨᱮ ᱱᱩᱠᱩ ᱜᱮᱡᱮᱨ ᱦᱟᱹᱠᱩ ᱢᱟ ᱢᱮᱱᱟᱜ ᱠᱚᱜᱮ ᱯᱩᱴᱷᱤ ᱰᱟᱹᱲᱠᱟᱹ ᱤᱪᱟᱹᱜ ᱟ ᱫᱩᱲᱤ ᱦᱟᱹᱠᱩ ᱦᱚᱸ ᱥᱤᱵᱤᱞ ᱜᱮᱭᱟ ᱠᱚ ᱠᱤᱱᱛᱩ ᱱᱩᱠᱩ ᱫᱚ ᱥᱟᱵ ᱦᱚᱸ ᱟᱹᱰᱤ ᱦᱟᱨᱚᱢ ᱢᱟᱷᱟ ᱜᱮᱭᱟ ᱛᱚᱵᱮ ᱡᱚᱛᱚ ᱠᱷᱚᱱ ᱠᱩᱥᱤᱭᱟ ᱱᱤᱭᱟᱹ ᱠᱚᱨᱮᱱ ᱫᱚ ᱟᱫᱚ ᱚᱱᱮ ᱟᱞᱮᱫᱚ ᱜᱟᱰᱟ ᱛᱷᱚᱲᱟ ᱞᱮ ᱥᱟᱹᱜᱤᱧ ᱧᱜᱚ ᱜᱮᱭᱟ ᱜᱟᱹᱰᱭᱟᱹ ᱠᱚᱨᱮ ᱜᱮᱞᱮ ᱥᱟᱵ ᱠᱚᱣᱟ ᱟᱨ ᱠᱟᱫᱚᱨ ᱢᱮᱱᱟᱜ ᱛᱤᱦᱤᱧ ᱜᱟᱯᱟ ᱫᱚ ᱱᱚᱝᱠᱟ ᱱᱚᱜ ᱚᱭ ᱵᱚᱨᱥᱟ ᱥᱳᱢᱚᱭ ᱨᱮᱫᱚ ᱱᱤᱭᱟᱹ ᱠᱚᱨᱮ ᱜᱮᱞᱮ ᱥᱟᱵ ᱠᱚᱣᱟ ᱡᱚᱛᱚ ᱞᱮᱠᱟᱱ ᱦᱟᱹᱠᱩ ᱜᱮ ᱴᱚᱞᱟ ᱯᱟᱲᱟᱨᱮᱱ ᱫᱚᱞᱮ ᱡᱚᱢ ᱠᱚᱜᱮᱭᱟ ᱡᱚᱢ ᱫᱚ ᱛᱚᱵᱮ ᱠᱩᱥᱤᱭᱟᱜ ᱦᱟᱹᱠᱩ ᱫᱚᱠᱚ ᱦᱩᱭᱩᱜ ᱠᱟᱱᱟ ᱢᱟᱹᱝᱨᱤ ᱦᱟᱹᱠᱩ ᱟᱨ ᱥᱳᱞ ᱵᱳᱣᱟᱲ ᱦᱟᱹᱠᱩ ᱱᱩᱠᱩ ᱜᱮ ᱳᱨ ᱢᱚᱫᱷᱮ ᱡᱚᱛᱚ ᱠᱷᱚᱱ ᱠᱚ ᱵᱷᱟᱹᱜᱤᱭᱟ ᱢᱟᱹᱨᱝᱤ ᱦᱟᱹᱠᱩ